ᱦᱮᱸ ᱡᱚᱦᱟᱨ ᱜᱤ ᱦᱮᱸ ᱚ ᱫᱚᱵᱩ ᱫᱟ ᱦᱮᱸ ᱵᱚᱲᱚᱧ ᱢᱮᱱ ᱫᱟ ᱦᱮᱸ ᱢᱟ ᱞᱟᱹᱭ ᱛᱟᱞᱟᱝ ᱢᱮ ᱟᱪᱪᱷᱟ ᱟᱫᱚ ᱟᱢ ᱫᱚ ᱪᱤᱛ ᱠᱚ ᱞᱟᱹᱭ ᱠᱟᱜ ᱢᱮᱭᱟ ᱦᱮᱸ ᱟᱪᱪᱷᱟ ᱴᱷᱤᱠᱜᱮᱭᱟ ᱴᱷᱤᱠᱜᱮᱭᱟ ᱴᱷᱤᱠᱜᱮᱭᱟ ᱴᱷᱤᱠᱜᱮᱭᱟ ᱟᱢ ᱴᱷᱮᱡ ᱫᱚ ᱤᱧ ᱟᱴ ᱦᱟᱛᱟᱣᱤᱧ ᱪᱟᱞᱟᱜᱼᱟ ᱵᱩᱡᱷᱟᱹᱣ ᱚᱱᱟ ᱪᱤᱫ ᱠᱚᱢ ᱵᱚᱱᱟᱣ ᱫᱟ ᱟᱫᱚ ᱤᱧᱟᱹᱜ ᱱᱚᱸᱰᱮ ᱢᱤᱭᱩᱡᱤᱭᱟᱢ ᱞᱟᱹᱜᱤᱫ ᱞᱟᱜᱟᱜᱼᱟ ᱟᱫᱚ ᱚᱱᱟ ᱠᱷᱟᱛᱤᱨ ᱛᱮ ᱩᱸ ᱟᱫᱚ ᱪᱤᱫ ᱠᱚ ᱢᱮᱱᱟᱜ ᱛᱟᱢᱟ ᱱᱤᱛᱚᱜ ᱫᱚ ᱟᱢ ᱴᱷᱮᱡ ᱫᱚ ᱚ ᱟᱫᱚ ᱱᱚᱜᱼᱚ ᱱᱚᱣᱟ ᱱᱚᱣᱟ ᱠᱚ ᱡᱩᱫᱤ ᱤᱧ ᱚᱲᱟᱜ ᱨᱤᱧ ᱫᱚᱦᱚ ᱞᱮᱠᱷᱟᱡ ᱠᱚᱨᱚᱧ ᱠᱟᱛᱮ ᱛᱟᱞᱦᱮ ᱱᱚᱣᱟ ᱠᱚᱫᱚ ᱛᱟᱦᱮᱸᱱ ᱜᱮᱭᱟ ᱥᱮ ᱱᱚᱣᱟ ᱫᱚ ᱵᱟᱹᱲᱤᱡᱚᱜᱼᱟ ᱥᱮ ᱧᱤᱫᱤᱨ ᱠᱚ ᱡᱚᱢᱟ ᱮᱸ ᱨᱟᱯᱟᱜ ᱤᱭᱟᱹ ᱥᱤᱛᱩᱝ ᱛᱮ ᱨᱚᱸᱜᱚᱜᱼᱟ ᱪᱮᱫᱞᱮᱠᱟ ᱦᱩᱸ ᱚ ᱚ ᱚ ᱟᱪᱪᱷᱟ ᱢᱮᱱᱤᱫᱟᱹᱧ ᱱᱚᱣᱟ ᱫᱚ ᱪᱮᱫᱞᱮᱠᱟᱢ ᱫᱟᱢᱟᱜ ᱠᱟᱱᱟ ᱱᱚᱣᱟ ᱠᱩ ᱦᱩᱸ ᱡᱮᱢᱚᱱ ᱥᱚᱨᱠᱟᱨ ᱴᱷᱤᱠᱜᱮᱭ ᱞᱟᱹᱭᱮᱫ ᱛᱟᱦᱮᱸ ᱚᱠᱟᱴᱟᱜ ᱚᱠᱟᱴᱟᱜ ᱯᱨᱚᱛᱷᱚᱢ ᱨᱮᱱᱟᱜ ᱠᱟᱸᱰᱟ ᱥᱟᱨᱡᱚᱢ ᱥᱟᱠᱟᱢ ᱨᱮᱱᱟᱜ ᱵᱟᱝᱟ ᱵᱟᱝ ᱟᱢ ᱛᱚᱢ ᱟᱹᱠᱷᱨᱤᱧ ᱵᱟᱲᱟᱣᱟᱠᱟᱫᱟ ᱥᱮ ᱵᱟᱢ ᱟᱹᱠᱷᱨᱤᱧ ᱵᱟᱲᱟᱣᱟᱠᱟᱫᱟ ᱟᱪᱪᱷᱟ ᱟᱫᱚ ᱤᱧ ᱵᱟᱝ ᱢᱮᱱᱤᱫᱟᱹᱧ ᱟᱢ ᱛᱷᱚᱲᱟ ᱞᱟᱹᱭᱟᱹᱧ ᱢᱮ ᱛᱷᱚᱲᱟ ᱠᱚᱢᱼᱠᱚᱢ ᱫᱟᱢ ᱨᱮᱱᱟᱜ ᱩᱱᱟᱹᱜ ᱫᱟᱢ ᱨᱮᱱᱟᱜ ᱦᱚᱸ ᱴᱷᱤᱠᱜᱮᱟ ᱟᱫᱚ ᱡᱮᱢᱚᱱ ᱞᱩᱛᱩᱨ ᱨᱮᱱᱟᱜ ᱠᱮ ᱥᱟᱠᱚᱢ ᱠᱚ ᱵᱟᱦᱟ ᱥᱤᱫ ᱟᱜ ᱟᱪᱪᱷᱟ ᱦᱩᱸ ᱟᱪᱪᱷᱟ ᱦᱩᱸ ᱦᱩᱸ ᱟᱪᱪᱷᱟ ᱦᱩᱸ ᱦᱩᱸ ᱦᱩᱸ ᱦᱩᱸ ᱚ ᱟᱪᱪᱷᱟ ᱟᱢ ᱠᱤ ᱚᱱᱟᱴᱟᱜ ᱱᱤᱛᱳᱜ ᱠᱟᱞᱮᱠᱥᱚᱱ ᱢᱮᱱᱟᱜ ᱛᱟᱢ ᱜᱮᱭᱟ ᱪᱟᱞᱟᱣ ᱞᱮᱱᱠᱷᱟᱱ ᱧᱟᱢᱚᱜ ᱜᱮᱭᱟ ᱵᱟᱝ ᱟᱥᱚᱞ ᱨᱮ ᱟᱞᱮ ᱫᱚ ᱚᱱᱟᱴᱟᱜ ᱡᱟᱦᱟᱸ ᱥᱟᱱᱛᱟᱞ ᱢᱤᱭᱩᱡᱤᱭᱟᱢ ᱢᱮᱱᱟᱜ ᱛᱟᱵᱩᱱ ᱮᱸ ᱚᱸᱰᱮᱧ ᱠᱤᱨᱤᱧ ᱫᱚᱦᱚ ᱟᱨᱠᱤ ᱚᱸᱰᱮ ᱛᱚ ᱟᱭᱢᱟ ᱡᱤᱱᱤᱥ ᱢᱮᱱᱟᱜ ᱜᱮᱭᱟ ᱟᱫᱚ ᱱᱚᱜᱼᱚ ᱱᱚᱣᱟ ᱠᱚ ᱥᱟᱯᱟᱯ ᱦᱟᱴ ᱨᱮᱭᱟᱜ ᱡᱤᱱᱤᱥ ᱫᱚ ᱵᱟᱹᱱᱩᱜᱼᱟ ᱱᱚᱜᱼᱚ ᱱᱚᱣᱟ ᱠᱚᱫᱚ ᱵᱟᱹᱱᱩᱜᱼᱟ ᱟᱫᱚ ᱚᱱᱟᱛᱤᱧ ᱦᱮᱸ ᱛᱨᱤᱭᱳ ᱵᱟᱱᱟᱢ ᱠᱚᱢᱟ ᱢᱮᱱᱟᱜ ᱜᱮ ᱟᱫᱚ ᱚᱱᱟ ᱫᱚ ᱪᱤᱫ ᱠᱟᱯᱤ ᱠᱟᱱᱟ ᱦᱮᱸ ᱢᱟᱱᱮ ᱚᱱᱟ ᱫᱚ ᱪᱤᱫ ᱥᱤᱨᱚᱢ ᱨᱮᱱᱟᱜ ᱮᱢ ᱵᱮᱱᱟᱣ ᱠᱟᱫᱟ ᱱᱚᱣᱟ ᱥᱤᱨᱚᱢ ᱨᱮᱱᱟᱜ ᱮᱢ ᱵᱮᱱᱟᱣ ᱠᱟᱫᱟ ᱚ ᱚᱱᱟ ᱫᱚ ᱛᱤᱥ ᱠᱚᱨᱮ ᱪᱚ ᱚ ᱱᱚᱣᱟ ᱵᱟᱹᱝᱜᱤ ᱦᱩᱲᱩ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱚᱱᱟ ᱫᱚ ᱛᱤᱱᱟᱹᱜ ᱚᱱᱟ ᱫᱚᱢ ᱟᱠᱷᱨᱤᱧᱮᱫ ᱜᱮᱭᱟ ᱚᱱᱟ ᱫᱚᱢ ᱟᱠᱷᱨᱤᱧᱮᱫ ᱛᱮ ᱟᱪᱪᱷᱟ ᱟᱪᱪᱷᱟ ᱟᱪ ᱟᱪᱪᱷᱟ ᱟᱪᱪᱷᱟ ᱚ ᱟᱪᱪᱷᱟ ᱟᱫᱚ ᱴᱷᱤᱠᱜᱮᱭᱟ ᱟᱫᱚ ᱟᱫᱚᱧ ᱢᱮᱱᱫᱟ ᱢᱤᱫ ᱫᱤᱱ ᱛᱟᱞᱦᱮ ᱦᱟᱸᱜ ᱤᱧ ᱪᱟᱞᱟᱜᱼᱟ ᱧᱮᱞ ᱟᱜᱩᱭᱟ ᱦᱮᱸ ᱟᱨ ᱟᱭᱢᱟ ᱥᱟᱨᱦᱟᱣ ᱱᱚᱜᱼᱚᱭᱳᱢ ᱞᱟᱹᱭ ᱠᱮᱜᱼᱟ ᱟᱢᱟᱜ ᱟᱨᱴ ᱨᱮᱱᱟᱜ ᱠᱟᱢᱤ ᱠᱚ ᱟᱨ ᱡᱟᱦᱟᱸᱛᱤᱥ ᱚᱯᱥᱚᱨ ᱠᱟᱛᱮ ᱤᱧ ᱧᱮᱞ ᱛᱟᱢᱟ ᱠᱟᱢᱤ ᱠᱚ ᱦᱮᱸ ᱦᱮᱸ ᱡᱚᱦᱟᱨ ᱦᱮᱸ ᱡᱚᱦᱟᱨ ᱫᱚᱦᱟᱨ ᱡᱚᱦᱟᱨ